ᱟᱹᱱᱼᱟᱹᱨᱤ ᱫᱚ ᱟᱵᱚ ᱥᱚᱢᱟᱡᱽ ᱨᱮᱱᱟᱜ ᱟᱹᱰᱤ ᱵᱷᱟᱹᱜᱤ ᱯᱟᱱᱛᱷᱟ ᱠᱟᱱᱟ ᱥᱮ ᱥᱟᱸᱫᱮᱥᱮ ᱮᱢᱟᱵᱚᱱᱟ ᱪᱮᱫᱟᱜ ᱥᱮ ᱟᱹᱱᱼᱟᱹᱨᱤ ᱛᱟᱞᱟᱛᱮᱜᱮ ᱟᱵᱚ ᱢᱟᱨᱟᱝ ᱵᱩᱨᱩ ᱥᱮ ᱥᱚᱢᱟᱡᱽ ᱪᱮᱛᱟᱱ ᱟᱵᱚ ᱟᱹᱱᱼᱟᱹᱨᱤ ᱛᱟᱞᱟ ᱛᱮᱜᱮ ᱦᱩᱭᱩᱜ ᱛᱟᱦᱮᱱᱟ ᱟᱨ ᱵᱟᱝ ᱡᱟᱦᱟᱱ ᱟᱹᱱᱼᱟᱹᱨᱤ ᱠᱚ ᱡᱟᱦᱟᱱ ᱡᱮᱞᱮᱠᱟ ᱢᱟᱪᱮᱫ ᱠᱚ ᱮᱢᱟᱱ ᱜᱩᱱᱚᱢᱟᱱ ᱦᱩᱭᱩᱜᱼᱟ ᱢᱟᱪᱮᱫ ᱠᱚ ᱪᱮᱛᱟᱱ ᱵᱮᱵᱟᱹᱲᱤᱡ ᱵᱟᱝ ᱠᱟᱹᱢᱤ ᱨᱮᱱᱟᱜ ᱯᱟᱱᱛᱷᱟ ᱠᱟᱱᱟ ᱟᱨ ᱟᱭᱚᱼᱵᱟᱵᱟ ᱪᱮᱛᱟᱱ ᱡᱟᱦᱟᱸᱭ ᱜᱤᱫᱟᱹᱨ ᱫᱟᱞ ᱛᱚᱞᱮᱭᱟ ᱚᱱᱟ ᱢᱤᱫᱴᱟᱱ ᱟᱹᱱᱼᱟᱹᱨᱤ ᱠᱚ ᱵᱟᱭᱨᱮ ᱯᱟᱲᱟᱜᱼᱟ ᱟᱨ ᱵᱟᱝ ᱟᱨ ᱵᱟᱝ ᱡᱟᱦᱟᱱ ᱠᱟᱹᱢᱤᱜᱮ ᱥᱮ ᱮᱢᱟᱱ ᱠᱚ ᱡᱟᱦᱟᱱ ᱚᱱᱠᱟᱱ ᱟᱹᱛᱩ ᱨᱮᱱᱟᱜ ᱠᱟᱹᱢᱤ ᱡᱮᱞᱮᱠᱟ ᱢᱟᱺᱡᱷᱤ ᱵᱚᱱ ᱜᱩᱱᱢᱟᱱᱟᱣᱮᱭᱟ ᱚᱱᱠᱟᱜᱮ ᱟᱵᱚᱨᱮᱱ ᱟᱹᱛᱩ ᱢᱟᱺᱡᱷᱤ ᱵᱚᱱ ᱜᱩᱱᱚᱢᱟᱱ ᱫᱟᱲᱮᱭᱟᱭᱟ ᱚᱱᱠᱟᱜᱮ ᱟᱵᱚ ᱱᱚᱣᱟ ᱟᱹᱱ ᱟᱹᱨᱤ ᱫᱚ ᱥᱚᱢᱟᱡᱽ ᱥᱟᱶᱛᱟ ᱨᱮᱱᱟᱜ ᱢᱤᱫ ᱵᱷᱟᱹᱜᱤ ᱥᱮ ᱢᱤᱫ ᱢᱟᱨᱟᱝ ᱯᱟᱱᱛᱷᱟ ᱠᱟᱱᱟ